ᱜᱮᱢ ᱜᱟᱛᱮᱜ ᱛᱮ ᱟᱭᱢᱟ ᱡᱤᱱᱤᱥ ᱦᱩᱭᱩᱜᱼᱟ ᱟᱫᱚᱢ ᱟᱵᱚ ᱦᱚᱲ ᱠᱚ ᱢᱮᱱᱟ ᱜᱮᱢ ᱜᱟᱛᱮᱜ ᱫᱚ ᱪᱮᱫ ᱧᱟᱢᱚᱜᱼᱟ ᱚᱱᱟ ᱠᱚ ᱢᱮᱱ ᱦᱚᱪᱚᱭᱮᱫᱟ ᱜᱮᱢ ᱜᱟᱛᱮᱜ ᱫᱚ ᱟᱭᱢᱟ ᱡᱤᱱᱤᱥ ᱜᱮ ᱧᱟᱢᱚᱜᱼᱟ ᱪᱮᱫᱟᱜ ᱥᱮ ᱠᱩᱨᱩᱢᱩᱴᱩᱭᱟᱵᱱ ᱥᱮ ᱚᱱᱟᱜᱮ ᱟᱵᱚ ᱵᱚᱱ ᱟᱯᱱᱟᱨᱟ ᱡᱮ ᱟᱵᱚᱣᱟᱜ ᱡᱟᱹᱨᱩᱲ ᱦᱩᱭᱩᱜᱼᱟ ᱜᱮᱢ ᱜᱟᱛᱮᱜ ᱛᱮ ᱟᱭᱢᱟ ᱞᱮᱠᱟᱱ ᱡᱤᱱᱤᱥ ᱦᱩᱭᱩᱜᱼᱟ ᱜᱟᱹᱰᱤ ᱢᱳᱵᱟᱭᱤᱞ ᱥᱟᱱᱟᱢᱟᱜ ᱜᱮᱢ ᱜᱟᱛᱮᱜ ᱛᱮ ᱦᱩᱭᱩᱜ ᱠᱟᱱᱟ ᱪᱮᱫᱟᱜ ᱡᱮ ᱜᱮᱢ ᱜᱟᱛᱮᱜ ᱦᱚᱸ ᱵᱚᱱ ᱟᱵᱚ ᱵᱚᱱ ᱟᱯᱱᱟᱨᱟ ᱡᱚᱛᱚᱣᱟᱜ ᱦᱩᱭᱩᱜ ᱛᱟᱵᱚᱱᱟ ᱟᱵᱚ ᱠᱤ ᱢᱚᱡᱽ ᱵᱷᱟᱹᱜᱤ ᱥᱟᱯᱟ ᱥᱟᱹᱯᱷᱤ ᱠᱷᱮᱞᱳᱰ ᱵᱚᱱ ᱩᱫᱩᱜᱟ

ᱟᱵᱚᱣᱟᱜ ᱜᱮᱢ ᱜᱟᱛᱮᱜ ᱨᱮ ᱡᱚᱛᱚᱣᱟᱜ ᱦᱩᱭᱩᱜᱼᱟ